ᱤᱧ ᱵᱟᱥᱛᱮ ᱠᱷᱚᱡ ᱥᱴᱮᱴ ᱵᱟᱥᱛᱮ ᱥᱤᱞᱤ ᱜᱩᱲᱤᱧ ᱥᱮᱱ ᱞᱮᱱᱟ ᱛᱚ ᱱᱤᱛᱚᱜ ᱱᱤᱭᱟᱹ ᱵᱟᱥ ᱨᱮᱭᱟᱜ ᱵᱚᱨᱱᱚᱱᱟ ᱫᱚ ᱟᱹᱰᱤ ᱱᱟᱯᱟᱭ ᱜᱮᱭᱟ ᱵᱚᱞᱛᱮ ᱱᱤᱛᱚᱜ ᱵᱟᱥ ᱨᱮ ᱟᱹᱰᱤ ᱵᱟᱛᱨᱟᱣ ᱥᱤᱴ ᱠᱚ ᱵᱮᱱᱟᱣ ᱠᱟᱜᱼᱟ ᱟᱹᱰᱤ ᱞᱩᱜᱩᱵ ᱥᱤᱴ ᱠᱟᱱᱟ ᱫᱩᱲᱩᱵ ᱨᱮ ᱠᱟᱹᱡ ᱟᱨᱟᱢ ᱟᱭᱠᱟᱹᱜ ᱠᱟᱱᱟ ᱥᱤᱴ ᱯᱨᱚᱛᱮᱠ ᱨᱮ ᱯᱷᱮᱱ ᱢᱮᱱᱟᱜᱼᱟ ᱥᱤᱴ ᱯᱚᱨᱛᱮ ᱨᱮ ᱪᱟᱨᱡᱤᱝ ᱨᱮᱭᱟᱜ ᱵᱮᱵᱚᱥᱛᱷᱟ ᱠᱚ ᱞᱟᱜᱟᱣ ᱠᱟᱫᱟ ᱢᱳᱵᱟᱭᱤᱞ ᱪᱟᱨᱡᱤᱝ ᱨᱮᱭᱟᱜ ᱟᱨ ᱚᱱᱟ ᱵᱟᱥ ᱨᱮᱦᱚᱸ ᱠᱳᱱᱳ ᱵᱷᱤᱲ ᱵᱟᱹᱱᱩᱜᱼᱟ ᱥᱤᱴ ᱥᱩᱢᱩᱝ ᱦᱚᱲ ᱠᱚ ᱫᱮᱡ ᱠᱚᱜᱼᱟ ᱟᱨ ᱤᱧ ᱠᱷᱚᱡ ᱥᱤᱞᱤᱜᱩᱲᱤ ᱯᱨᱚᱡᱚᱱᱛᱚᱧ ᱪᱟᱞᱟᱣ ᱠᱟᱱᱟ ᱚᱱᱟ ᱵᱟᱥᱛᱮ ᱥᱴᱮᱴ ᱵᱟᱥᱛᱮ ᱥᱚᱨᱠᱟᱨᱤ ᱥᱴᱮᱴ ᱵᱟᱥᱛᱮ ᱟᱹᱰᱤ ᱱᱟᱯᱟᱭ ᱵᱟᱥ ᱠᱟᱱᱟ ᱟᱨᱦᱚᱸ ᱟᱭᱢᱟ ᱟᱭᱢᱟ ᱡᱟᱭᱜᱟᱧ ᱪᱟᱞᱟᱣ ᱠᱟᱱᱟ ᱵᱟᱥᱛᱮ ᱵᱮᱥᱛᱮ ᱰᱤᱡᱮᱞ ᱤᱧᱡᱤᱱ ᱵᱟᱥ ᱛᱮᱜᱤᱧ ᱪᱟᱞᱟᱣᱼᱟ ᱟᱨ ᱱᱟᱯᱟᱭ ᱜᱮᱭᱟ